ᱪᱟᱥ ᱠᱟᱹᱢᱤ ᱫᱚ ᱯᱩᱨᱟ ᱯᱩᱨᱤ ᱦᱚᱭᱫᱟ ᱪᱮᱛᱟᱱ ᱴᱮᱦᱟᱴ ᱠᱚᱛᱮ ᱢᱮᱱᱟᱜᱼᱟ ᱡᱟᱦᱟᱸ ᱥᱮᱨᱢᱟ ᱦᱳᱲᱳ ᱱᱟᱯᱟᱭ ᱦᱩᱭᱩᱜᱼᱟ ᱤᱱᱟᱹ ᱥᱮᱨᱢᱟ ᱫᱚ ᱴᱷᱤᱠ ᱜᱤᱭᱟ ᱟᱨ ᱵᱟᱝᱠᱷᱟᱱ ᱫᱚ ᱱᱟᱢᱟᱞ ᱠᱟᱹᱢᱤ ᱨᱮ ᱛᱮ ᱦᱚᱸ ᱡᱚᱢ ᱟᱞᱮ ᱟᱨ ᱦᱳᱲᱳ ᱟᱞᱚ ᱵᱟᱹᱲᱤᱡᱚᱜ ᱞᱟᱹᱜᱤᱫ ᱛᱮ ᱛᱤᱨᱯᱟᱹᱞ ᱛᱮ ᱮᱥᱮᱫ ᱠᱟᱛᱮ ᱞᱮ ᱫᱚᱦᱚ ᱠᱟᱜ ᱜᱮᱭᱟ ᱟᱨ ᱵᱟᱝᱠᱷᱟᱱ ᱫᱚ ᱵᱟᱺᱫᱤ ᱠᱟᱛᱮᱜ ᱦᱚᱸ ᱞᱮ ᱫᱚᱦᱚ ᱠᱟᱜᱼᱟ